ᱥᱤᱢ ᱢᱮᱨᱚᱢ ᱪᱟᱥ ᱞᱟᱹᱜᱤᱫ ᱛᱮ ᱯᱚᱨᱛᱷᱚᱢ ᱚᱲᱟᱜ ᱫᱩᱣᱟᱹᱨ ᱵᱮᱱᱟᱣ ᱦᱩᱭᱩᱜᱼᱟ ᱚᱲᱟᱜ ᱫᱩᱣᱟᱹᱨ ᱵᱮᱱᱟᱣ ᱠᱟᱛᱮᱫ ᱥᱤᱢ ᱠᱚ ᱟᱹᱜᱩ ᱠᱚ ᱦᱩᱭᱩᱜᱼᱟ ᱯᱚᱞᱴᱤ ᱥᱤᱢ ᱠᱚ ᱦᱩᱭᱩᱜ ᱫᱮᱥᱤ ᱥᱤᱢ ᱠᱚ ᱦᱩᱭᱩᱜ ᱥᱮ ᱢᱮᱨᱚᱢ ᱠᱚ ᱦᱩᱭᱩᱜ ᱵᱷᱤᱰᱤ ᱠᱚ ᱦᱩᱭᱩᱜ ᱚᱱᱟ ᱞᱟᱦᱟᱨᱮ ᱥᱤᱢ ᱟᱹᱥᱩᱞ ᱞᱟᱹᱜᱤᱫ ᱛᱮ ᱟᱵᱚ ᱫᱚ ᱴᱨᱮᱱᱤᱝ ᱦᱚᱸ ᱠᱚᱨᱟᱣ ᱦᱩᱭᱩᱜᱼᱟ ᱴᱨᱮᱱᱤᱝ ᱠᱚ ᱠᱚᱨᱟᱣ ᱞᱮᱠᱷᱟᱱ ᱚᱠᱟ ᱥᱳᱢᱳᱭ ᱨᱟᱱ ᱮᱢᱟ ᱠᱚ ᱦᱩᱭᱩᱜᱼᱟ ᱡᱚᱢ ᱮᱢᱟ ᱠᱚ ᱦᱩᱭᱩᱜᱼᱟ ᱛᱤᱱᱟᱹᱜ ᱵᱚᱭᱮᱥ ᱠᱚ ᱦᱩᱭ ᱞᱮᱱᱠᱷᱟᱱ ᱩᱱᱠᱩ ᱥᱤᱢ ᱟᱨᱚ ᱮᱴᱟᱜ ᱴᱷᱮᱱ ᱩᱪᱟᱹᱲ ᱠᱚ ᱦᱩᱭᱩᱜᱼᱟ ᱩᱪᱟᱹᱲ ᱠᱟᱛᱮᱫ ᱩᱱᱠᱩ ᱟᱨᱚ ᱚᱱᱟ ᱡᱟᱭᱜᱟ ᱪᱮᱫ ᱞᱮᱠᱟ ᱫᱚᱦᱚᱭ ᱦᱩᱭᱩᱜᱼᱟ ᱥᱟᱯᱟ ᱥᱟᱯᱤ ᱱᱚᱣᱟ ᱠᱚ ᱵᱟᱰᱟᱭ ᱦᱩᱭᱩᱜᱼᱟ ᱟᱨ ᱪᱮᱫ ᱠᱚ ᱡᱚᱢᱟ ᱚᱱᱟ ᱦᱚᱸ ᱵᱷᱟᱞᱤᱴᱷᱤᱠ ᱵᱟᱰᱟᱭ ᱦᱩᱭᱩᱜᱼᱟ ᱥᱤᱢ ᱠᱚ ᱡᱚᱠᱷᱚᱱ ᱠᱚ ᱥᱟᱸᱜᱮᱜᱼᱟ ᱩᱱ ᱫᱚ ᱡᱚᱢᱟᱜ ᱠᱚ ᱵᱟᱹᱲᱛᱤ ᱦᱩᱭᱩᱜᱼᱟ ᱩᱱᱥᱩᱢᱟᱹᱭ ᱪᱮᱫ ᱠᱚ ᱮᱢᱟ ᱠᱚᱣᱟ ᱟᱨ ᱠᱟᱹᱴᱤᱡ ᱨᱮ ᱪᱮᱫ ᱡᱚᱢᱟᱜ ᱠᱚᱢ ᱮᱢᱟ ᱠᱚᱣᱟ ᱱᱚᱣᱟ ᱠᱚ ᱵᱟᱰᱟᱭ ᱦᱩᱭᱩᱜᱼᱟ ᱴᱨᱮᱱᱤᱝ ᱛᱟᱦᱮᱱ ᱠᱷᱟᱱ ᱩᱱᱠᱩ ᱥᱤᱢ ᱚᱠᱟ ᱥᱩᱢᱟᱹᱭ ᱨᱳᱜᱽ ᱦᱮᱡ ᱟᱠᱚᱣᱟ ᱩᱱᱥᱩᱢᱟᱹᱭ ᱫᱚ ᱚᱱᱟ ᱤᱧᱡᱤᱠᱥᱮᱱ ᱦᱚᱸ ᱮᱢ ᱜᱟᱱᱚᱜᱼᱟ ᱥᱮ ᱢᱮᱨᱚᱢ ᱠᱚᱦᱚᱸ ᱚᱠᱟ ᱥᱳᱢᱳᱭ ᱠᱚ ᱫᱟᱜ ᱥᱮᱫ ᱮᱫᱟ ᱪᱮᱫ ᱞᱮᱠᱟ ᱦᱩᱭᱩᱜ ᱠᱟᱱ ᱛᱟᱠᱚᱣᱟ ᱟᱠᱚᱣᱟᱜ ᱦᱚᱲᱢᱚ ᱡᱤᱣᱤ ᱩᱱᱠᱩ ᱦᱚᱸ ᱧᱮᱞ ᱠᱚ ᱦᱩᱭᱩᱜᱼᱟ ᱩᱱᱥᱩᱢᱟᱹᱭ ᱦᱚᱸ ᱩᱱᱠᱩ ᱨᱟᱱ ᱮᱢᱟ ᱠᱚ ᱦᱩᱭᱩᱜᱼᱟ ᱤᱧᱡᱤᱥᱮᱱ ᱜᱮ ᱦᱩᱭᱩᱜ ᱨᱟᱱ ᱡᱚᱢ ᱦᱚᱪᱚᱜᱮ ᱦᱩᱭᱩᱜ ᱱᱤᱝᱠᱟᱹ ᱠᱟᱛᱮᱫ ᱩᱱᱠᱩ ᱥᱤᱢ ᱫᱚ ᱟᱹᱰᱤ ᱡᱚᱛᱚᱱ ᱡᱚᱜᱟᱣ ᱠᱚ ᱦᱩᱭᱩᱜᱼᱟ ᱥᱤᱢ ᱟᱪᱠᱟ ᱠᱚ ᱜᱩᱡᱩᱜ ᱠᱚ ᱮᱦᱚᱵ ᱞᱮᱱᱠᱷᱟᱱ ᱩᱱ ᱫᱚ ᱵᱟᱝᱠᱚ ᱥᱟᱢᱲᱟᱜᱼᱟ ᱚᱱᱟ ᱚᱲᱟᱜ ᱨᱮ ᱡᱟᱦᱟᱸ ᱛᱤᱱᱟᱹᱜ ᱥᱤᱢ ᱠᱚ ᱛᱟᱦᱮᱱᱟ ᱡᱷᱚᱛᱚ ᱥᱤᱢ ᱠᱚ ᱜᱩᱡᱩᱜᱼᱟ ᱩᱱ ᱫᱚ ᱟᱹᱴᱩ ᱯᱟᱹᱴᱩ ᱩᱱᱠᱩ ᱥᱤᱢ ᱦᱚᱸ ᱟᱠᱷᱨᱤᱧ ᱠᱚ ᱦᱩᱭᱩᱜᱼᱟ ᱟᱨ ᱢᱮᱨᱚᱢ ᱠᱚᱦᱚᱸ ᱡᱟᱦᱟᱸ ᱛᱤᱱᱟᱹᱜ ᱵᱷᱟᱜᱮ ᱨᱟᱱ ᱢᱩᱨᱜᱟᱹᱱ ᱮᱢ ᱠᱟᱛᱮᱫ ᱨᱮᱦᱚᱸ ᱠᱤᱪᱷᱩ ᱫᱚᱠᱚ ᱵᱟᱧᱪᱟᱜᱼᱟ ᱟᱨ ᱠᱤᱪᱷᱩ ᱫᱚ ᱩᱱᱠᱩ ᱦᱚᱸ ᱵᱟᱠᱚ ᱛᱟᱦᱮᱱᱟ ᱱᱮᱜ ᱮ ᱱᱤᱭᱟᱹ ᱠᱚ ᱥᱚᱢᱚᱥᱥᱟ ᱦᱩᱭᱩᱜᱼᱟ ᱟᱨ ᱚᱲᱟᱜ ᱨᱮ ᱤᱧ ᱡᱚᱠᱷᱚᱱ ᱯᱮᱲᱟ ᱚᱲᱟᱜ ᱤᱧ ᱪᱟᱞᱟᱣ ᱞᱮᱱᱠᱷᱟᱱ ᱚᱲᱟᱜ ᱚᱲᱟᱜ ᱜᱚᱢᱠᱮ ᱵᱟᱠᱷᱟᱱ ᱵᱚᱭᱦᱟ ᱛᱟᱦᱮᱱᱟ ᱠᱚ ᱩᱱᱠᱩ ᱥᱤᱢ ᱠᱚ ᱧᱮᱞ ᱠᱚᱣᱟ ᱢᱮᱨᱚᱢ ᱠᱚ ᱧᱮᱞ ᱠᱚᱣᱟ ᱡᱟᱛᱮ ᱡᱚᱢ ᱧᱩᱛᱮ ᱟᱞᱚᱠᱚ ᱠᱚᱥᱴᱚᱜ ᱱᱚᱣᱟ ᱞᱟᱹᱜᱤᱫ ᱛᱮ ᱚᱲᱟᱜ ᱜᱚᱢᱠᱮ ᱦᱚᱸᱭ ᱧᱮᱞ ᱠᱚᱣᱟ ᱥᱮ ᱵᱚᱭᱦᱟ ᱤᱧᱨᱮᱱ ᱦᱩᱰᱤᱝ ᱵᱚᱭᱦᱟ ᱦᱚᱸᱭ ᱧᱮᱞ ᱠᱚᱣᱟ ᱢᱮᱨᱚᱢ ᱠᱚ ᱥᱤᱢ ᱠᱚ ᱡᱟᱛᱮ ᱵᱷᱟᱜᱮ ᱠᱚ ᱛᱟᱦᱮᱱ ᱱᱮᱜ ᱮ ᱱᱤᱭᱟᱹᱜᱮ ᱥᱚ ᱴᱨᱮᱱᱤᱝ ᱥᱮᱬᱟ ᱞᱮᱠᱷᱟᱱ ᱫᱚ ᱠᱤᱪᱷᱩᱴᱟᱜ ᱫᱚ ᱜᱩᱡᱩᱜ ᱠᱷᱚᱱ ᱫᱚ ᱵᱟᱧᱪᱟᱜ ᱨᱮᱭᱟᱜ ᱦᱚᱨ ᱰᱟᱦᱟᱨ ᱧᱟᱢᱚᱜᱼᱟ